ᱦᱮᱸ ᱥᱳᱥᱟᱞᱢᱤᱰᱤᱭᱟ ᱠᱚᱨᱮ ᱯᱷᱚᱴᱳ ᱠᱚᱫᱚᱧ ᱯᱳᱥᱴ ᱵᱟᱲᱟᱭ ᱜᱮᱭᱟ ᱡᱟᱦᱟᱸ ᱫᱚ ᱯᱷᱮᱥᱵᱩᱠ ᱴᱩᱭᱴᱟᱨ ᱥᱮ ᱤᱱᱥᱴᱟᱜᱨᱟᱢ ᱱᱤᱛᱳᱜ ᱢᱟ ᱟᱭᱢᱟ ᱰᱷᱮᱨ ᱟᱭᱢᱟ ᱨᱚᱠᱚᱢᱟᱜ ᱦᱮᱡ ᱮᱱ ᱥᱟᱶᱛᱮ ᱚᱱᱟ ᱠᱚᱫᱚ ᱞᱟᱦᱟ ᱛᱮᱫᱚ ᱵᱟᱹᱧ ᱵᱟᱲᱟᱭ ᱠᱟᱱ ᱛᱟᱦᱮᱱᱟ ᱚᱱᱟ ᱪᱮᱫ ᱞᱟᱹᱜᱤᱫ ᱫᱚ ᱯᱨᱚᱛᱷᱚᱢ ᱨᱮ ᱡᱚᱠᱷᱚᱱ ᱢᱳᱵᱟᱭᱤᱞ ᱛᱮᱦᱮᱠᱟᱱ ᱛᱤᱧᱟᱹ ᱡᱮ ᱠᱤᱨᱤᱧ ᱠᱮᱫᱟ ᱱᱟᱣᱟ ᱚᱱᱟ ᱥᱟᱶᱛᱮ ᱪᱟᱞᱟᱣ ᱢᱟ ᱵᱟᱹᱧ ᱵᱟᱲᱟᱭ ᱠᱟᱱ ᱛᱟᱦᱮᱱᱚᱜ ᱯᱷᱚᱴᱳ ᱪᱮᱫ ᱞᱮᱠᱟ ᱠᱚ ᱯᱳᱥᱴᱟ ᱤᱱᱟᱹᱛᱮ ᱱᱚᱜᱼᱚᱭ ᱮᱱᱛᱮᱫ ᱤᱧ ᱴᱷᱮᱱ ᱜᱮ ᱜᱟᱛᱮ ᱠᱚᱲᱟ ᱡᱮ ᱟᱞᱮ ᱚᱲᱟᱜ ᱥᱩᱨ ᱨᱮᱜᱮ ᱮᱱᱛᱮᱫ ᱚᱸᱰᱮᱜᱮ ᱩᱱᱤᱜᱮ ᱡᱮ ᱡᱚᱠᱷᱚᱱᱤᱧ ᱠᱤᱨᱤᱧ ᱟᱠᱟᱫᱟ ᱩᱱᱤᱦᱚᱸᱭ ᱛᱟᱦᱮᱸᱠᱟᱱ ᱜᱮᱭᱟ ᱟᱫᱚ ᱩᱱᱤᱜᱮᱭ ᱞᱟᱹᱭᱟᱫᱤᱧᱟ ᱡᱮ ᱪᱮᱫᱞᱮᱠᱟ ᱩᱱᱤᱫᱚ ᱯᱨᱚᱛᱷᱚᱢ ᱫᱚ ᱯᱷᱚᱴᱳ ᱫᱚ ᱯᱷᱚᱴᱳ ᱠᱤᱫᱤᱧᱟᱭ ᱡᱮ ᱛᱟᱯᱚᱨᱮ ᱯᱳᱥᱴ ᱠᱮᱫ ᱛᱤᱧᱟᱹᱭ ᱟᱡᱜᱮ ᱤᱧᱟᱹᱜ ᱯᱷᱚᱴᱳ ᱪᱮᱫᱞᱮᱠᱟ ᱩᱱᱤᱭ ᱠᱷᱩᱞᱟᱹᱣ ᱠᱟᱜ ᱛᱤᱧᱟᱹ ᱞᱟᱦᱟ ᱫᱚ ᱵᱟᱹᱧ ᱵᱟᱲᱟᱭ ᱠᱟᱱ ᱛᱟᱦᱮᱱᱚᱜᱼᱟ ᱚᱱᱟ ᱠᱚᱫᱚ ᱩᱱᱤᱜᱮᱭ ᱞᱟᱹᱭᱟᱫᱤᱧᱟ ᱟᱨᱦᱚᱸ ᱡᱮ ᱜᱩᱜᱩᱞ ᱨᱮ ᱪᱟᱞᱟᱜ ᱢᱮ ᱚᱸᱰᱮ ᱥᱟᱨᱪ ᱢᱮ ᱡᱮ ᱯᱷᱚᱴᱳ ᱯᱷᱮᱥᱵᱩᱠ ᱥᱮ ᱤᱱᱥᱴᱟᱜᱨᱟᱢ ᱥᱮ ᱴᱩᱭᱴᱟᱨ ᱨᱮ ᱴᱮᱠᱟᱛᱮ ᱯᱷᱚᱴᱳ ᱠᱚ ᱯᱳᱥᱴᱟ ᱟᱫᱚ ᱩᱱᱤ ᱞᱟᱹᱭᱟᱹᱫᱤᱧ ᱛᱮ ᱚᱸᱰᱮᱜᱮ ᱢᱮᱛᱟᱣᱟᱫᱤᱧᱟᱭ ᱡᱮ ᱚᱸᱰᱮ ᱦᱚᱢ ᱥᱟᱨᱪᱟ ᱚᱞ ᱠᱟᱛᱮᱫ ᱥᱮ ᱨᱚᱲ ᱠᱟᱛᱮᱫ ᱵᱟᱱᱟᱨ ᱛᱮᱜᱮ ᱦᱩᱭᱩᱜᱼᱟ ᱟᱫᱚ ᱚᱸᱰᱮ ᱜᱮ ᱩᱱᱤ ᱥᱟᱨᱪ ᱠᱟᱛᱮᱫᱼᱮ ᱥᱟᱨᱪᱟᱫᱤᱧᱟᱭ ᱟᱨ ᱚᱸᱰᱮ ᱠᱷᱚᱱᱜᱮ ᱵᱷᱤᱰᱭᱳᱢ ᱧᱮᱞ ᱠᱷᱟᱡ ᱫᱚ ᱰᱟᱭᱨᱮᱠᱴ ᱤᱭᱩᱴᱩᱵᱽ ᱨᱮ ᱚᱸᱰᱮ ᱠᱷᱚᱱᱜᱮ ᱚᱛᱟ ᱠᱟᱛᱮᱫ ᱤᱫᱤᱢᱮᱭᱟᱭ ᱟᱫᱚ ᱤᱱᱟᱹᱛᱮ ᱤᱧᱦᱚᱸ ᱚᱸᱰᱮ ᱩᱱᱤᱭ ᱥᱟᱨᱪ ᱟᱹᱫᱤᱧ ᱛᱮ ᱤᱧᱦᱩᱧ ᱧᱮᱞ ᱠᱮᱫᱛᱮ ᱡᱟᱜᱮ ᱱᱤᱛᱳᱜ ᱫᱚ ᱯᱳᱥᱴ ᱵᱟᱲᱟ ᱠᱚᱫᱚ ᱚᱸᱰᱮ ᱠᱷᱚᱡ ᱜᱤᱧ ᱪᱮᱫ ᱟᱠᱟᱫᱟ